ᱨᱟᱱᱤᱧ ᱥᱩ ᱫᱚ ᱤᱧᱟ ᱜ ᱠᱷᱩᱨᱟ ᱵᱩᱴ ᱠᱟᱱᱟ ᱚᱱᱟ ᱫᱚ ᱫᱟ ᱲ ᱥᱚᱢᱚᱭ ᱤᱧᱟ ᱜ ᱡᱟᱸᱜᱟ ᱵᱟᱧᱪᱟᱣ ᱟᱨ ᱜᱨᱤᱯ ᱧᱟᱢ ᱞᱟᱹᱜᱤᱫ ᱜᱮᱧ ᱦᱚᱨᱚᱜᱟ ᱚᱱᱟᱛᱮ ᱚᱱᱟ ᱠᱷᱩᱨᱟ ᱵᱩᱴ ᱫᱚ ᱤᱧᱤᱧ ᱠᱩᱥᱤᱭᱟᱜᱼᱟ ᱤᱧᱟᱹᱜ ᱠᱷᱮᱞᱳᱰ ᱞᱟᱹᱜᱤᱫ ᱱᱤᱛ ᱠᱤᱪᱲᱤᱡ ᱢᱮᱱᱟᱜᱼᱟ ᱚᱱᱟ ᱫᱚ ᱦᱟᱹᱲᱤᱭᱟᱹᱨ ᱨᱳᱝ ᱵᱟᱨ ᱱᱟᱢᱵᱟᱨ ᱢᱮᱱᱟᱜᱼᱟ ᱮᱴᱟᱜ ᱠᱤᱪᱲᱤᱡ ᱠᱚ ᱤᱧᱟ ᱜ ᱦᱚᱲᱢᱚ ᱨᱮ ᱡᱩᱛᱚᱜᱼᱟ ᱢᱮᱱᱠᱷᱟᱱ ᱤᱧ ᱫᱚ ᱵᱟᱹᱧ ᱦᱚᱨᱚᱜᱽ ᱜᱮᱭᱟ